ᱱᱚᱜᱼᱚᱸᱭ ᱟᱞᱮ ᱜᱷᱟᱨᱚᱸᱡᱽ ᱨᱮᱭᱟᱜ ᱢᱤᱫᱴᱮᱡ ᱢᱟᱱᱮ ᱜᱷᱟᱨᱚᱸᱡᱽ ᱨᱮᱭᱟᱜ ᱢᱤᱫᱴᱮᱡ ᱯᱩᱡᱟᱹ ᱦᱩᱭ ᱵᱟᱲᱟᱜᱼᱟ ᱟᱞᱮ ᱫᱚ ᱱᱚᱜᱼᱚᱸᱭ ᱡᱮᱨᱚᱠᱚᱢ ᱥᱚᱨᱦᱟᱭ ᱥᱚᱦᱨᱟᱭ ᱤᱭᱟᱹ ᱛᱤᱧ ᱢᱮᱱᱫᱟ ᱤᱧᱫᱚ ᱱᱚᱜᱼᱚᱸᱭ ᱥᱚᱦᱨᱟᱭ ᱠᱚᱨᱮ ᱞᱮ ᱯᱩᱡᱟᱹᱜᱼᱟ ᱡᱮᱨᱚᱠᱚᱢ ᱥᱚᱨᱦᱟᱭ ᱨᱮᱫᱚ ᱟᱞᱮᱫᱚ ᱚᱲᱟᱜ ᱫᱩᱣᱟᱹᱨ ᱠᱚᱞᱮ ᱯᱚᱛᱟᱣ ᱵᱟᱲᱟᱭᱟ ᱯᱚᱛᱟᱣ ᱟᱞᱮ ᱡᱚᱛᱚ ᱠᱤᱪᱷᱩ ᱯᱚᱛᱟᱣ ᱵᱟᱲᱟ ᱠᱟᱛᱮ ᱩᱱ ᱦᱤᱞᱳᱜ ᱫᱚ ᱟᱞᱮᱫᱚ ᱩᱯᱟᱹᱥ ᱨᱮ ᱛᱟᱦᱮᱱ ᱦᱩᱭᱩᱜ ᱛᱟᱞᱮᱭᱟ ᱛᱟᱦᱮᱸ ᱵᱟᱲᱟ ᱠᱟᱛᱮ ᱟᱫᱚ ᱯᱩᱡᱟᱹ ᱥᱚᱢᱚᱭ ᱫᱚ ᱟᱫᱚ ᱫᱟᱲᱮ ᱠᱚ ᱮᱢᱚᱜ ᱦᱩᱭᱩᱜᱼᱟ ᱡᱮᱨᱚᱠᱚᱢ ᱫᱟᱲᱮ ᱮᱢᱚᱜ ᱞᱟᱹᱠᱛᱤ ᱛᱮ ᱞᱟᱜᱟᱜᱼᱟ ᱡᱮ ᱱᱚᱜᱼᱚᱸᱭ ᱢᱤᱫ ᱡᱩᱨᱤ ᱯᱟᱣᱨᱟ ᱯᱚᱨᱮᱛᱮ ᱩᱯᱟᱹᱥ ᱦᱩᱭᱩᱜᱼᱟ ᱯᱩᱡᱟᱹ ᱞᱟᱹᱜᱤᱫ ᱦᱚᱸ ᱢᱚᱡᱽ ᱜᱮ ᱥᱟᱯᱲᱟᱣ ᱠᱚᱜ ᱦᱩᱭᱩᱜᱼᱟ ᱩᱱ ᱦᱤᱞᱳᱜ ᱫᱚ ᱡᱮᱨᱚᱠᱚᱢ ᱫᱷᱩᱛᱤ ᱛᱮ ᱫᱷᱩᱛᱤ ᱠᱚᱜ ᱦᱩᱭᱩᱜᱼᱟ ᱰᱮᱸᱜᱟ ᱠᱚᱜ ᱦᱩᱭᱩᱜᱼᱟ ᱯᱩᱡᱟᱹ ᱵᱟᱲᱟ ᱠᱟᱛᱮ ᱟᱫᱚ ᱩᱱᱤ ᱫᱟᱲᱮ ᱠᱚᱜᱮ ᱟᱫᱚ ᱚᱱᱟ ᱠᱚ ᱵᱟᱠᱷᱨᱟ ᱱᱤᱡᱮ ᱫᱚ ᱚᱱᱮ ᱥᱤᱢ ᱠᱚ ᱫᱟᱲᱮ ᱠᱚᱜᱮ ᱟᱞᱮ ᱫᱚ ᱱᱚᱣᱟ ᱫᱟᱲᱮ ᱵᱟᱲᱟ ᱠᱟᱛᱮ ᱟᱞᱮ ᱫᱚᱞᱮ ᱤᱭᱟᱹᱠᱚᱣᱟ ᱢᱟᱱᱮ ᱩᱱᱠᱩ ᱫᱚ ᱥᱚᱲᱮ ᱥᱮ ᱥᱚᱲᱮ ᱵᱟᱲᱟ ᱠᱚᱣᱟ ᱞᱮ ᱥᱚᱲᱮ ᱠᱟᱛᱮ ᱜᱮ ᱟᱞᱮ ᱫᱚᱞᱮ ᱡᱚᱢᱟ